ᱦᱮᱸ ᱤᱧᱤᱧ ᱜᱟᱡᱚᱞ ᱠᱷᱚᱱᱤᱧ ᱢᱮᱱᱮᱫ ᱠᱟᱱ ᱛᱟᱦᱮᱱᱚᱜᱼᱟ ᱟᱢ ᱥᱚᱱᱟ ᱨᱩᱯᱟᱹ ᱫᱚᱠᱟᱱ ᱵᱟᱞᱟ ᱠᱟᱱᱟᱢ ᱚ ᱟᱪᱪᱷᱟ ᱟᱢᱟᱜ ᱫᱚᱠᱟᱱ ᱨᱮ ᱪᱮᱫ ᱪᱮᱫ ᱠᱚ ᱢᱮᱱᱟᱜᱼᱟ ᱥᱮᱨᱚᱠᱚᱢ ᱢᱚᱡᱽ ᱧᱚᱜᱟᱜ ᱚ ᱳᱭ ᱥᱤᱠᱲᱤ ᱢᱟᱞᱟᱧ ᱥᱤᱠᱲᱤ ᱢᱟᱞᱟᱧ ᱵᱮᱱᱟᱣ ᱚᱪᱚ ᱠᱮᱭᱟ

ᱵᱟᱝ ᱟᱢ ᱟᱢ ᱴᱷᱮᱱ ᱜᱮ

ᱨᱩᱯᱟᱹ ᱫᱚ ᱛᱤᱱᱟᱹᱜ ᱠᱟᱛᱮᱫ ᱵᱷᱚᱨᱤ ᱨᱩᱯᱟᱹ ᱨᱩᱯᱟᱹ ᱛᱤᱱᱟᱹᱜ ᱠᱟᱛᱮᱫ ᱵᱷᱚᱨᱤ ᱦᱮᱸ ᱟᱫᱚ ᱵᱮᱱᱟᱣ ᱚᱪᱚᱣᱟᱹᱧ ᱛᱚ ᱢᱚᱡᱟᱜ ᱜᱮᱧ ᱵᱮᱱᱟᱣ ᱚᱪᱚᱭᱟ ᱟᱫᱚ ᱥᱤᱠᱲᱤ ᱢᱟᱞᱟᱧ ᱵᱮᱱᱟᱣ ᱚᱪᱚᱭᱟ ᱟᱨ ᱛᱤᱨᱯᱤᱫ ᱤᱧ ᱵᱮᱱᱟᱣ ᱚᱪᱚᱭᱟ ᱚ ᱟᱨ ᱥᱚᱱᱟ ᱫᱚ ᱦᱩᱭᱩᱜ ᱠᱟᱱᱟ ᱴᱩᱯᱞᱟᱹᱜ ᱯᱟᱜᱽᱨᱟ ᱥᱚᱱᱟ ᱫᱚᱧ ᱵᱮᱱᱟᱣ ᱚᱪᱚᱭᱟ ᱟᱫᱚ ᱚᱱᱟ ᱜᱮ ᱵᱚᱞᱮᱧ ᱢᱮᱱᱮᱫ ᱠᱟᱱ ᱛᱟᱦᱮᱱᱚᱜᱼᱟ ᱛᱚ ᱪᱮᱫ ᱞᱮᱠᱟ ᱯᱟᱲᱟᱣ ᱠᱚᱜᱼᱟ ᱫᱟᱢ ᱫᱚᱨ ᱠᱚ ᱪᱟᱞᱟᱣ ᱠᱟᱛᱮᱫ ᱧᱮᱞ ᱦᱩᱭᱩᱜᱼᱟ ᱦᱮᱸ

ᱟᱫᱚ ᱚᱱᱟ ᱜᱮ ᱵᱚᱞᱮ ᱯᱮᱭᱟ ᱡᱤᱱᱤᱥᱤᱧ ᱵᱮᱱᱟᱣ ᱚᱪᱚᱭᱟ ᱟᱫᱚᱧ

ᱴᱷᱤᱠ ᱜᱮᱭᱟ ᱛᱟᱦᱚᱞᱮ ᱪᱟᱞᱟᱜᱼᱟᱹᱧ ᱛᱤᱦᱤᱧ ᱜᱮᱧ ᱪᱟᱞᱟᱜᱼᱟ ᱴᱷᱤᱠ ᱜᱮᱭᱟ